ᱟᱢ ᱠᱤ ᱥᱚᱨᱚᱥᱚᱛᱤ ᱰᱟᱠᱴᱟᱨᱮᱢ ᱞᱟᱹᱭᱮᱫᱟ ᱤᱧ ᱢᱤᱛᱟ ᱦᱟᱸᱥᱫᱟᱧ ᱞᱟᱹᱭᱮᱫᱟ ᱠᱚᱫᱟᱭᱯᱩᱨ ᱠᱷᱚᱱ ᱞᱟᱹᱭᱫᱟᱹᱧ ᱡᱮ ᱤᱧ ᱠᱚᱫᱤᱱ ᱫᱷᱚᱨᱮ ᱠᱷᱚᱱ ᱜᱮ ᱢᱚᱡᱽ ᱵᱟᱹᱧ ᱟᱹᱭᱠᱟᱹᱣᱮᱫᱟ ᱟᱹᱰᱤ ᱥᱚᱨᱤᱨ ᱫᱩᱨᱵᱚᱞᱜᱤᱧ ᱟᱹᱭᱠᱟᱹᱣᱮᱫᱟ ᱢᱮᱱᱠᱷᱟᱱ ᱱᱤᱭᱟᱹ ᱠᱚᱨᱮᱱᱟᱜ ᱨᱟᱱᱤᱧ ᱡᱚᱢᱮᱜ ᱠᱟᱱᱟ ᱟᱛᱳ ᱴᱚᱞᱟ ᱠᱚᱨᱮ ᱨᱟᱱ ᱟᱜᱩ ᱠᱟᱛᱮᱫ ᱛᱟᱣ ᱦᱚᱸ ᱵᱟᱹᱧ ᱵᱮᱥᱚᱜ ᱠᱟᱱᱟ ᱟᱫᱚ ᱟᱢᱴᱷᱮᱱ ᱢᱟᱱᱮ ᱫᱮᱠᱷᱟᱜ ᱤᱧ ᱪᱟᱞᱟᱣ ᱠᱚᱜᱼᱟ ᱫᱤᱭᱮ ᱚᱠᱟᱨᱮᱧ ᱧᱟᱢ ᱢᱮᱭᱟ ᱟᱢ

ᱚᱸᱻ ᱫᱤᱭᱮ ᱚᱱᱟ ᱚᱸᱻ ᱚᱱᱟᱜᱮ ᱛᱚᱵᱮ ᱛᱤᱱ ᱡᱚᱠᱷᱚᱱᱤᱧ ᱪᱟᱞᱟᱣ ᱞᱮᱱᱠᱷᱟᱱ ᱧᱟᱢ ᱢᱮᱭᱟ ᱚᱸᱻ ᱚᱱᱟᱜᱮ ᱛᱚᱵᱮ ᱫᱮᱠᱷᱟᱣ ᱦᱟᱹᱡᱩᱜᱼᱟ ᱛᱚᱵᱮ ᱚᱸᱻ ᱟᱫᱚ ᱥᱚᱨᱠᱟᱨᱤ ᱦᱟᱥᱯᱟᱛᱟᱞ ᱨᱮᱦᱚᱸ ᱛᱚ ᱫᱤᱭᱮ ᱦᱮᱸ ᱚᱱᱟ ᱢᱟᱛᱚ ᱵᱟᱲᱟᱭ ᱧᱟᱢ ᱢᱟ ᱦᱩᱭᱠᱟᱱᱜᱮ ᱫᱤᱭᱮ ᱢᱟᱱᱮᱠᱚ ᱞᱟᱹᱭ ᱟᱛᱚ ᱡᱮ ᱥᱚᱨᱚᱥᱚᱛᱤ ᱰᱚᱠᱴᱚᱨ ᱫᱚ ᱟᱰᱤ ᱵᱷᱟᱜᱮ ᱰᱚᱠᱴᱚᱨ ᱠᱟᱱᱟᱭ ᱢᱟᱱᱮ ᱢᱚᱡᱽ ᱜᱮ ᱪᱤᱠᱤᱛᱥᱟᱣᱟᱜ ᱟᱨ ᱢᱚᱡᱽ ᱜᱮ ᱤᱭᱟᱹ ᱨᱳᱜᱽ ᱠᱚᱨᱮᱱᱟᱜ ᱨᱟᱱᱠᱚᱭ ᱮᱢ ᱮᱢᱚᱜᱼᱟ ᱟᱫᱚ ᱚᱱᱟ ᱠᱷᱟᱹᱛᱤᱨ ᱜᱮ ᱟᱢᱴᱷᱮᱱ ᱯᱷᱳᱱ ᱵᱚᱞᱮ ᱡᱮᱦᱮᱛᱩ ᱦᱟᱥᱯᱟᱛᱟᱞ ᱠᱚᱨᱮᱱᱟᱜ ᱨᱟᱱᱠᱩᱧ ᱡᱚᱢᱮᱜ ᱠᱟᱱ ᱨᱮᱦᱚᱸ ᱥᱮᱭᱨᱚᱠᱚᱢ ᱫᱚ ᱵᱚᱞᱮ ᱢᱚᱡᱽ ᱵᱟᱹᱧ ᱟᱹᱠᱟᱹᱣᱮᱫᱟ ᱢᱟᱱᱮ ᱵᱟᱹᱧ ᱵᱮᱥᱚᱜ ᱠᱟᱱᱟ ᱛᱚ ᱚᱱᱟᱛᱮᱧ ᱞᱟᱹᱭᱮᱫᱟ ᱡᱩᱫᱤ ᱟᱢ ᱟᱢᱟᱝ ᱪᱮᱢᱵᱟᱨ ᱠᱚᱨᱮᱜᱮ ᱡᱚᱫᱤᱧ ᱫᱮᱠᱷᱟᱣ ᱞᱮᱱᱠᱷᱟᱱ ᱟᱫᱚ ᱚᱱᱟᱜᱮᱧ ᱞᱟᱹᱭᱮᱫ ᱠᱟᱱ ᱛᱟᱦᱮᱱᱟ ᱛᱚᱵᱮ ᱤᱧ ᱫᱮᱠᱷᱟᱣ ᱦᱟᱹᱡᱩᱜᱼᱟ ᱚᱱᱟᱜᱮᱛᱚ ᱢᱟᱱᱮ ᱟᱹᱰᱤ ᱢᱚᱡᱽ ᱥᱩᱨᱤᱨ ᱦᱚᱸ ᱵᱟᱹᱧ ᱟᱹᱠᱟᱹᱣᱮᱫᱟ ᱱᱮ ᱜᱷᱟᱱᱮ ᱞᱟᱝᱜᱟᱜᱮᱧ ᱟᱹᱠᱟᱹᱣᱮᱫᱟ ᱟᱫᱚᱧ ᱪᱮᱠᱟᱜ ᱠᱟᱱᱟ ᱚᱱᱟᱜᱮ ᱯᱮᱥᱟᱨ ᱠᱩᱡ ᱦᱚᱸᱧ ᱢᱟᱯ ᱦᱚᱪᱚᱭᱮᱫ ᱠᱟᱱ ᱜᱮᱭᱟ ᱯᱮᱥᱟᱨ ᱠᱚᱡ ᱦᱚᱸ ᱡᱚᱛᱚ ᱴᱷᱤᱠ ᱜᱮᱛᱤᱧᱟᱹ ᱟᱫᱚ ᱰᱟᱠᱴᱛᱚᱨ ᱠᱚ ᱦᱮᱸ ᱱᱤᱭᱚ ᱠᱚᱨᱮᱱ ᱰᱟᱠᱴᱟᱨ ᱠᱚᱠᱚ ᱢᱮᱛᱟᱧ ᱠᱟᱱ ᱦᱮᱸ ᱯᱮᱥᱟᱨ ᱴᱷᱤᱠ ᱜᱮ ᱛᱟᱢᱟ ᱪᱮᱫ ᱜᱮ ᱵᱟᱝ ᱫᱤᱭᱮᱠᱚ ᱢᱮᱛᱟᱧ ᱠᱟᱱᱟ ᱡᱚᱢ ᱧᱩ ᱴᱷᱤᱠ ᱴᱷᱟᱠ ᱵᱟᱢ ᱠᱚᱨᱟᱣᱮᱫᱟ ᱚᱱᱟᱛᱮ ᱚᱱᱠᱟᱢ ᱟᱹᱠᱟᱹᱣᱮᱫᱟ ᱵᱟᱝ ᱡᱚᱢ ᱧᱩ ᱦᱚ ᱴᱷᱤᱠ ᱜᱮ ᱦᱩᱭᱩᱜ ᱠᱟᱱ ᱛᱤᱧᱟᱹ ᱛᱟᱦᱚᱞᱮ ᱪᱮᱫ ᱨᱮ ᱚᱥᱩᱵᱤᱫᱟ ᱦᱩᱭᱩᱜ ᱠᱟᱱ ᱛᱤᱧᱟᱹ ᱚᱱᱟ ᱵᱟᱹᱧ ᱵᱩᱡᱷᱟᱹᱣ ᱧᱟᱢᱮᱫᱟ ᱟᱫᱚ ᱚᱱᱟᱛᱮᱧ ᱞᱟᱹᱭᱮᱫᱟ ᱟᱢᱴᱷᱮᱱ ᱠᱷᱚᱱᱤᱧ ᱪᱟᱞᱟᱣ ᱞᱟᱜᱟᱣ ᱠᱚᱜᱼᱟ ᱫᱤᱭᱮ ᱪᱮᱫ ᱦᱩᱭᱩᱜ ᱠᱟᱱᱟ ᱦᱟᱸᱜ ᱛᱚᱵᱮ ᱪᱮᱫ ᱪᱮᱫᱵᱟᱨ ᱠᱚᱨᱮᱢ ᱫᱩᱲᱩᱵᱚᱜ ᱠᱟᱱᱛᱮ ᱢᱟᱱᱮ ᱰᱤᱱᱟᱹᱢ ᱰᱮᱴ ᱜᱮ ᱚᱱᱠᱟ ᱪᱮᱫᱞᱮᱠᱟ ᱚᱱᱮ ᱡᱮᱢᱚᱱ ᱚᱱᱠᱟᱜᱮ ᱟᱨ ᱴᱟᱭᱤᱢ ᱠᱩᱡ ᱦᱚᱸ ᱡᱚᱛᱚ ᱚᱱᱠᱟᱜᱮ ᱡᱮᱢᱚᱱ ᱞᱟᱹᱭᱟᱹᱫᱤᱧ ᱢᱟᱱᱮ ᱥᱮᱛᱟᱜ ᱟᱴᱴᱟ ᱠᱷᱚᱱ ᱵᱟᱨᱚᱴᱟ ᱯᱚᱡᱽᱡᱚᱱᱛᱚ ᱟᱨ ᱟᱭᱩᱵ ᱪᱟᱨᱴᱟ ᱠᱷᱚᱱ ᱛᱤᱱᱟᱹᱜ ᱯᱚᱡᱽᱡᱚᱱᱛᱚ ᱚᱸᱻ ᱰᱤᱭᱮᱧ ᱞᱟᱹᱭᱮᱫᱟ ᱦᱟᱥᱯᱟᱛᱟᱞ ᱫᱚ ᱵᱟᱠᱷᱟᱡ ᱵᱟᱹᱧ ᱪᱟᱞᱟᱜᱼᱟ ᱟᱢᱟᱜ ᱪᱮᱢᱵᱟᱨ ᱠᱚᱨᱮᱜᱮᱧ ᱫᱮᱠᱷᱟᱣ ᱠᱚᱜᱼᱟ ᱟᱫᱚ ᱚᱱᱟᱜᱮᱧ ᱞᱟᱹᱭᱮᱜ ᱠᱟᱱ ᱛᱟᱦᱮᱱᱟ ᱢᱟ ᱛᱚᱵᱮ ᱮᱱᱠᱟᱜᱮ